ᱟᱵᱚ ᱠᱩᱧ ᱫᱟᱜ ᱟᱨ ᱴᱤᱯ ᱠᱚᱞ ᱠᱷᱚᱱ ᱫᱟᱜ ᱞᱳ ᱠᱟᱛᱮ ᱠᱤᱪᱨᱤᱡᱽ ᱵᱚᱱ ᱥᱟᱯᱷᱟᱭᱟ ᱟᱵᱚ ᱡᱟᱦᱟᱸ ᱫᱟᱜ ᱵᱚᱱ ᱵᱮᱵᱚᱦᱟᱨᱟ ᱚᱱᱟ ᱫᱟᱜ ᱚᱛ ᱞᱟᱛᱟᱨ ᱠᱷᱚᱱ ᱵᱚᱱ ᱞᱳᱭᱟ ᱚᱱᱟ ᱫᱟᱜ ᱰᱷᱮᱨᱮᱢ ᱠᱷᱚᱨᱪᱟ ᱞᱮᱠᱷᱟᱱ ᱢᱤᱫ ᱥᱚᱢᱚᱭ ᱟᱵᱚ ᱧᱩ ᱫᱟᱜ ᱵᱟᱵᱚᱱ ᱧᱟᱢᱟ ᱚᱱᱟᱛᱮ ᱠᱟᱹᱴᱤᱡ ᱪᱚᱞᱟᱝ ᱫᱟᱜ ᱛᱮ ᱡᱟᱛᱮ ᱠᱤᱪᱨᱤᱡᱽ ᱵᱚᱱ ᱥᱟᱯᱷᱟᱭ ᱟᱨ ᱢᱚᱸᱡᱽᱛᱮ ᱵᱚᱰᱚᱡ ᱥᱤᱴᱷᱟᱹ ᱠᱟᱛᱮ ᱥᱤᱛᱩᱝ ᱨᱮᱵᱚᱱ ᱛᱟᱥᱮᱭ ᱚᱱᱠᱟ ᱜᱮ ᱡᱮᱱᱚ ᱡᱚᱛᱚ ᱦᱚᱲ ᱵᱚᱱ ᱫᱟᱜ ᱵᱮᱵᱚᱦᱟᱨ